ᱜᱮᱰᱮ ᱥᱤᱢ ᱯᱷᱟᱨᱟᱢ ᱨᱮ ᱡᱟᱦᱟᱱ ᱟᱡᱟᱨ ᱯᱟᱥᱱᱟᱣ ᱞᱮᱱᱠᱷᱟᱱ ᱚᱱᱟ ᱡᱟᱸᱜᱮ ᱫᱟᱨᱟᱢ ᱥᱮ ᱛᱚᱨᱟᱣ ᱞᱟᱹᱜᱤᱫ ᱜᱮᱰᱮ ᱥᱤᱢ ᱨᱮᱱ ᱰᱟᱠᱛᱟᱨ ᱴᱷᱮᱱ ᱠᱷᱚᱱ ᱨᱟᱱ ᱦᱟᱛᱟᱣ ᱠᱟᱛᱮ ᱚᱱᱟ ᱨᱟᱱ ᱪᱟᱣᱞᱮ ᱥᱮ ᱡᱚᱢᱟᱜ ᱥᱮ ᱫᱟᱜ ᱥᱟᱶ ᱢᱮᱥᱟ ᱠᱟᱛᱮ ᱚᱱᱟ ᱜᱮᱰᱮ ᱥᱤᱢ ᱮᱢ ᱦᱩᱭᱩᱜᱼᱟ ᱟᱨ ᱚᱱᱟ ᱠᱷᱚᱱ ᱵᱟᱝ ᱛᱚᱨᱟᱣ ᱞᱮᱱᱠᱷᱟᱱ ᱩᱱᱠᱩ ᱫᱚ ᱟᱫᱚ ᱵᱟᱝ ᱠᱚ ᱵᱟᱧᱪᱟᱜᱼᱟ ᱜᱩᱡᱩᱜ ᱟᱠᱚ ᱡᱟᱱᱣᱟᱨ ᱵᱟᱵᱚᱫ ᱡᱟᱦᱟᱱ ᱟᱸᱱᱟᱴ ᱥᱮ ᱠᱩᱠᱞᱤ ᱛᱟᱦᱮᱱ ᱠᱷᱟᱱ ᱤᱧ ᱫᱚ ᱯᱩᱥᱩ ᱰᱟᱠᱛᱟᱨ ᱴᱷᱮᱱ ᱠᱷᱚᱱ ᱯᱚᱨᱟᱢᱚᱥᱚ ᱤᱧ ᱯᱚᱨᱟᱢᱚᱨᱥᱚ ᱧ ᱦᱟᱛᱟᱣᱼᱟ